ᱱᱚᱣᱟ ᱩᱲᱤᱥᱥᱟ ᱯᱚᱱᱚᱛ ᱵᱟᱵᱚᱱ ᱦᱟᱺᱴᱤᱧ ᱫᱤᱥᱚᱢ ᱨᱮᱫᱚ ᱮᱠᱮᱱ ᱥᱟᱱᱛᱟᱲᱜᱮ ᱢᱮᱱᱟᱜ ᱟᱠᱟᱫ ᱵᱚᱱᱟ ᱱᱚᱸᱰᱮ ᱫᱚ

ᱡᱟᱛᱤ ᱦᱟᱹᱴᱤᱝ ᱢᱮᱱᱟᱜ ᱟᱠᱟᱫ ᱟᱵᱚᱣᱟᱜ ᱡᱟᱦᱟᱸᱞᱮᱠᱟ ᱵᱟᱨᱚᱴᱤ ᱡᱟᱛᱤ ᱚᱱᱠᱟᱜᱮ ᱱᱚᱛᱮᱦᱚᱸ ᱢᱮᱱᱟᱜ ᱟᱠᱟᱫ ᱠᱚᱜᱮᱭᱟ ᱦᱮᱢᱵᱽᱨᱚᱢ ᱢᱮᱱᱟᱜ ᱠᱚᱣᱟ ᱴᱩᱰᱩ ᱢᱮᱱᱟᱜ ᱠᱚᱣᱟ ᱵᱮᱥᱨᱟ ᱢᱮᱱᱟᱜ ᱠᱚᱣᱟ ᱥᱚᱨᱮᱱ ᱢᱮᱱᱟᱜ ᱠᱚᱣᱟ ᱠᱤᱥᱠᱩ ᱢᱮᱱᱟᱜ ᱠᱚᱣᱟ ᱦᱟᱸᱥᱫᱟ ᱢᱮᱱᱟᱜ ᱠᱚᱣᱟ ᱱᱚᱜᱼᱚ ᱱᱚᱠᱟ ᱦᱮᱢᱵᱽᱨᱚᱢ ᱢᱮᱱᱟᱜ ᱠᱚᱣᱟ ᱱᱚᱜᱼᱚ ᱱᱚᱠᱟᱜᱮ ᱟᱵᱚ ᱫᱤᱥᱚᱢᱨᱮ ᱱᱚᱣᱟ ᱥᱟᱱᱛᱟᱲ ᱫᱤᱥᱚᱢ

ᱩᱲᱤᱥᱥᱟ ᱯᱚᱱᱚᱛ ᱵᱟᱵᱚᱱ ᱦᱟᱴᱟᱜ ᱫᱚ ᱱᱚᱜᱼᱚ ᱱᱚᱠᱟ

ᱡᱟᱛᱤ ᱛᱟᱞᱟᱨᱮ ᱜᱟᱫᱮᱞ ᱨᱮᱫᱚ ᱱᱚᱜᱼᱚ ᱱᱚᱠᱟᱱ ᱡᱟᱛᱤ ᱠᱚ ᱟᱵᱚᱦᱚᱸ ᱱᱚᱛᱮᱨᱮ ᱢᱮᱱᱟᱜ ᱟᱠᱟᱫ ᱠᱚᱜᱮᱭᱟ